ᱡᱮ ᱠᱤᱪᱷᱩ ᱛᱷᱟᱹᱱᱤᱛ ᱠᱷᱮᱸᱞᱳᱰ ᱡᱚᱝ ᱯᱩᱨᱵᱚ ᱵᱚᱨᱫᱷᱚᱢᱟᱱ ᱨᱮ ᱡᱟᱦᱟᱸ ᱫᱚ ᱟᱞᱮ ᱟᱹᱰᱤ ᱟᱸᱴ ᱜᱮ ᱥᱚᱨᱮᱥᱟ ᱡᱮᱢᱚᱱ ᱵᱟᱦᱟ ᱥᱚᱨᱦᱟᱭ ᱥᱟᱠᱨᱟᱛ ᱚᱱᱟᱨᱮ ᱟᱹᱰᱤ ᱥᱚᱨᱦᱟᱭ ᱥᱟᱠᱨᱟᱛ ᱡᱟᱦᱟᱸᱴᱟᱜ ᱟᱸᱜ ᱛᱩᱧ ᱚᱱᱟ ᱫᱚ ᱟᱹᱰᱤ ᱟᱸᱴ ᱜᱮ ᱥᱚᱨᱮᱥᱟ ᱡᱮᱢᱚᱱ ᱟᱭᱢᱟ ᱦᱚᱲ ᱜᱮ ᱚᱝᱥᱚᱜᱨᱚᱦᱚᱱ ᱞᱮ ᱛᱟᱦᱮᱱᱟ ᱚᱱᱟ ᱚᱝᱥᱚᱜᱨᱚᱦᱚᱱ ᱨᱮ ᱛᱟᱦᱮᱸᱠᱟᱛᱮ ᱡᱟᱦᱟᱸᱭ ᱜᱮᱭ ᱢᱟᱱᱮᱭ ᱡᱤᱛᱟᱹᱜᱼᱟ ᱩᱱᱤ ᱜᱮ ᱡᱤᱛᱠᱟᱹᱨ ᱞᱮᱠᱟᱛᱮᱭ ᱞᱮᱠᱷᱟᱜᱼᱟ ᱟᱨ ᱚᱱᱟ ᱞᱮᱠᱷᱟ ᱠᱟᱛᱮ ᱟᱨᱦᱚᱸᱢ ᱟᱹᱰᱤᱡ ᱟᱹᱰᱤ ᱡᱚᱛᱚ ᱦᱚᱲ ᱜᱮᱞᱮ ᱨᱟᱹᱥᱠᱟᱹ ᱡᱚᱝ ᱜᱮᱞᱮ ᱵᱩᱡᱷᱟᱹᱣᱟ ᱚᱱᱟ ᱡᱤᱛᱟᱹᱣ ᱠᱟᱛᱮ ᱡᱟᱦᱟᱸᱭ ᱢᱟᱭ ᱡᱤᱛᱟᱹᱜ ᱩᱱᱤ ᱢᱟ ᱨᱟᱹᱥᱠᱟᱹ ᱢᱟ ᱟᱹᱰᱤ ᱟᱸᱴ ᱜᱮᱭ ᱵᱩᱡᱷᱟᱹᱣ ᱟᱨᱚ ᱚᱱᱟ ᱧᱮᱞᱛᱮ ᱡᱟᱛᱮ ᱮᱸᱜ ᱢᱟᱱᱮ ᱯᱟᱥᱮ ᱠᱚᱨᱮᱱ ᱦᱚᱸᱠᱚ ᱧᱮᱞ ᱪᱮᱫ ᱡᱟᱛᱮ ᱟᱞᱮ ᱦᱚᱸ ᱟᱞᱮ ᱦᱚᱸ ᱡᱟᱦᱟᱸ ᱛᱤᱥᱳᱜ ᱱᱚᱝᱠᱟ ᱜᱮᱞᱮ ᱡᱤᱛᱟᱹᱣ ᱫᱟᱲᱮᱜ ᱛᱟᱯᱚᱨᱮ ᱚᱱᱟ ᱯᱚᱨ ᱴᱩᱠᱩᱡ ᱨᱟᱹᱯᱩᱫ ᱛᱟᱦᱮᱱᱟ ᱚᱱᱟ ᱢᱮᱸᱫ ᱛᱚᱞ ᱠᱟᱛᱮ ᱛᱟᱦᱮᱱᱟ ᱚᱱᱟ ᱦᱚᱸ ᱠᱚ ᱨᱟᱹᱯᱩᱛᱟ ᱚᱱᱟ ᱦᱚᱸ ᱟᱹᱰᱤ ᱟᱹᱰᱤ ᱤᱭᱟᱹ ᱜᱮ ᱟᱱᱚᱱᱫᱚ ᱜᱮ ᱵᱩᱡᱷᱟᱹᱜᱼᱟ ᱡᱚᱛᱚ ᱦᱚᱲ ᱜᱮ ᱟᱹᱰᱤ ᱨᱟᱹᱥᱠᱟᱹ ᱜᱮ ᱵᱩᱡᱷᱟᱹᱜᱼᱟ ᱚᱱᱟ ᱧᱮᱞ ᱡᱚᱝ ᱠᱟᱛᱮ ᱮᱵᱚᱝ ᱡᱟᱛᱮ ᱯᱚᱨᱮ ᱡᱮᱱᱟᱨᱮᱥᱚᱱ ᱡᱟᱛᱮ ᱟᱨᱚ ᱤᱱᱟᱹ ᱨᱤᱠᱟᱹ ᱟᱹᱨᱤᱪᱟᱞᱤ ᱠᱚ ᱥᱟᱵ ᱫᱚᱦᱚᱭ ᱞᱟᱹᱜᱤᱫ ᱠᱟᱹᱴᱤᱡᱼᱠᱟᱹᱴᱤᱡ ᱜᱤᱫᱽᱨᱟᱹ ᱠᱚ ᱡᱟᱛᱮ ᱠᱚ ᱯᱚᱨᱮᱛᱮ ᱟᱠᱚ ᱦᱚᱸ ᱡᱟᱦᱟᱸᱛᱤᱥ ᱢᱟᱱᱮ ᱞᱟᱹᱴᱩ ᱠᱟᱛᱮ ᱟᱠᱚ ᱦᱚᱸ ᱡᱟᱛᱮ ᱠᱚ ᱠᱚᱨᱟᱣ ᱚᱱᱟᱞᱮᱠᱟᱛᱮ ᱟᱞᱮ ᱦᱚᱸ ᱢᱟᱱᱮ ᱞᱮ ᱩᱫᱩᱜ ᱦᱚᱸ ᱨᱟᱹᱥᱠᱟᱹ ᱜᱮ ᱵᱩᱡᱷᱟᱹᱜᱼᱟ ᱮᱵᱚᱝ ᱜᱤᱫᱽᱨᱟᱹ ᱦᱚᱸ ᱨᱟᱹᱥᱠᱟᱹ ᱜᱮᱞᱮ ᱧᱮᱞ ᱠᱚᱣᱟ ᱟᱫᱚ ᱟᱹᱰᱤ ᱱᱟᱯᱟᱭ ᱞᱮ ᱵᱩᱡᱷᱟᱹᱣᱟ ᱢᱚᱱ ᱟᱨ ᱢᱚᱱ ᱦᱩᱞᱥᱟᱹᱭ ᱠᱟᱹᱢᱤ ᱞᱮᱠᱟᱛᱮ ᱡᱮᱢᱚᱱ ᱚ ᱦᱩᱞ ᱢᱟᱦᱟ ᱨᱮ ᱛᱟᱦᱮᱱ ᱠᱟᱱᱟ ᱮᱸᱻ ᱱᱟᱱᱟᱨᱚᱠᱚᱢ ᱞᱟᱠᱪᱟᱨ ᱟᱠᱷᱲᱟ ᱟᱢ ᱡᱮ ᱦᱩᱞ ᱢᱟᱦᱟ ᱦᱤᱥᱟᱹᱵ ᱛᱮ ᱦᱩᱞ ᱥᱮᱨᱮᱧ ᱛᱟᱦᱮᱱ ᱠᱟᱱᱟ ᱥᱤᱫᱩ ᱠᱟᱱᱩ ᱛᱟᱠᱚᱣᱟᱜ ᱞᱮᱠᱟᱱ ᱡᱚᱠᱷᱚᱱ ᱥᱤᱫᱩ ᱠᱟᱱᱩ ᱦᱤᱥᱟᱹᱵᱛᱮ ᱩᱱᱠᱤᱱ ᱧᱩᱛᱩᱢ ᱫᱚᱦᱚ ᱞᱮᱠᱤᱱ ᱛᱮ ᱥᱮᱨᱮᱧ ᱛᱮᱦᱮᱱᱟ ᱩᱱᱠᱤᱱ ᱧᱩᱛᱩᱢ ᱛᱮ ᱥᱮᱨᱮᱧ ᱥᱮᱨᱮᱧ ᱠᱟᱛᱮ ᱡᱟᱛᱮ ᱫᱤᱥᱟᱹ ᱛᱟᱦᱮᱱ ᱚ ᱚᱱᱟᱜᱮ ᱮᱸᱜ ᱯᱨᱚᱛᱤ ᱵᱚᱪᱷᱚᱨ ᱞᱮ ᱠᱚᱨᱟᱣᱟ ᱚᱱᱟᱜᱮ ᱱᱤᱭᱟᱹ ᱯᱩᱨᱵᱚ ᱵᱚᱨᱫᱷᱚᱢᱟᱱ ᱡᱮᱞᱟ ᱨᱮ ᱢᱚᱱ ᱦᱩᱞᱥᱟᱹᱭ ᱠᱟᱹᱢᱤ ᱞᱮᱠᱟ ᱡᱟᱛᱮ ᱜᱤᱫᱽᱨᱟᱹ ᱠᱟᱹᱴᱤᱡᱼᱠᱟᱹᱴᱤᱡ ᱜᱤᱫᱽᱨᱟᱹ ᱠᱚ ᱧᱮᱞ ᱪᱮᱫ ᱟᱨ ᱟᱠᱚ ᱛᱮᱦᱚᱸ ᱡᱟᱛᱮ ᱯᱚᱨᱮ ᱟᱠᱚ ᱯᱚᱨᱚᱵᱚᱨᱛᱤ ᱠᱟᱞ ᱨᱮᱠᱚ ᱠᱚᱨᱟᱣ ᱫᱟᱲᱮᱜ